ᱦᱮᱸ ᱦᱮᱸ ᱚᱻ ᱤᱧ ᱫᱚ ᱵᱳᱞᱯᱩᱨ ᱨᱤᱧ ᱫᱩᱲᱩᱯ ᱟᱠᱟᱱᱟ ᱢᱤᱫᱴᱟᱱ ᱱᱟᱨᱥᱤᱝ ᱦᱳᱢ ᱨᱮ ᱦᱮᱸ ᱟᱫᱽᱫᱟᱥᱚᱠᱛᱤ ᱱᱟᱨᱥᱤᱝ ᱦᱳᱢ ᱳᱭ ᱥᱮᱛᱟᱜ ᱟᱴ ᱴᱟ ᱠᱷᱚᱱ ᱵᱟᱨᱚ ᱴᱟ ᱦᱟᱹᱵᱤᱡ ᱦᱚᱸ ᱟᱹᱲᱟᱹᱭ ᱥᱚ ᱴᱟᱠᱟ ᱟᱢ ᱫᱚ ᱟᱢ ᱟᱢᱛᱚᱢ ᱦᱮᱡ ᱫᱟᱲᱮᱭᱟᱜᱼᱟ ᱵᱟᱠᱷᱟᱱ ᱯᱷᱳᱱ ᱛᱮᱦᱚᱸ ᱧᱩᱛᱩᱢᱮᱢ ᱚᱞ ᱫᱟᱲᱮᱭᱟᱜᱼᱟ ᱥᱟᱲᱮ ᱟᱴ ᱴᱟ ᱠᱷᱚᱱ ᱵᱟᱨᱚ ᱴᱟ ᱦᱟᱹᱵᱤᱡ ᱟᱪᱪᱷᱟ ᱴᱷᱤᱠᱜᱮᱭᱟ ᱱᱚᱸᱰᱮ ᱦᱤᱡᱩᱜ ᱯᱮᱛᱚ ᱱᱚᱸᱰᱮ ᱦᱤᱡᱩᱜ ᱢᱮ ᱛᱟᱨᱯᱚᱨᱮ ᱟᱢ ᱧᱮᱞ ᱠᱟᱛᱮᱫ ᱤᱧ ᱨᱟᱱ ᱠᱚᱦᱟᱸᱜ ᱴᱷᱤᱠ ᱢᱚᱛᱚᱧ ᱞᱟᱹᱭᱟᱢᱟ ᱟᱢ ᱫᱚ ᱡᱟᱦᱟᱸᱞᱮᱠᱟᱛᱮ ᱱᱚᱸᱰᱮ ᱦᱮᱡ ᱥᱮᱴᱮᱨᱚᱜ ᱢᱮ ᱵᱟᱝᱠᱷᱟᱱ ᱫᱚ ᱞᱟᱦᱟ ᱧᱚᱜ ᱨᱮᱢ ᱦᱮᱡ ᱫᱟᱲᱮᱭᱟᱜ ᱠᱷᱟᱱ ᱫᱚ ᱞᱟᱦᱟ ᱨᱮ ᱟᱢ ᱴᱤᱴᱢᱮᱱ ᱠᱟᱛᱤᱧ ᱟᱲᱟᱜ ᱠᱟᱢᱟ ᱟᱨ ᱡᱩᱫᱤᱢ ᱛᱟᱭᱚᱢᱚᱜ ᱠᱷᱟᱱ ᱥᱮᱨᱚᱠᱚᱢ ᱛᱟᱞᱦᱮ ᱟᱵᱟᱨ ᱵᱟᱠᱷᱟᱱ ᱫᱚ ᱯᱷᱳᱱ ᱛᱮ ᱧᱩᱛᱩᱢ ᱚᱞ ᱦᱚᱪᱚᱭ ᱢᱮ ᱛᱟᱞᱦᱮᱧ ᱞᱦᱟ ᱠᱟᱢᱟ ᱡᱟᱦᱟᱸᱞᱮᱠᱟᱛᱮ ᱟᱢ ᱫᱚ ᱢᱚᱴᱟᱢᱩᱴᱤ ᱱᱚ ᱴᱟ ᱥᱟᱲᱮ ᱱᱚ ᱴᱟ ᱵᱷᱤᱛᱨᱤ ᱨᱮ ᱦᱤᱡᱩᱜ ᱢᱮ ᱦᱮᱸ ᱦᱮᱸ ᱴᱷᱤᱠᱜᱮᱭᱟ ᱚᱸᱰᱮ ᱛᱟᱦᱮᱱᱟᱠᱚ ᱡᱟᱦᱟᱸᱭ ᱜᱮ ᱚᱸᱰᱮ ᱧᱩᱛᱩᱢᱮᱢ ᱚᱞ ᱞᱮᱠᱷᱟᱱ ᱱᱩᱭ ᱰᱟᱠᱛᱟᱨᱟᱜ ᱤᱭᱟᱹᱨᱤᱧ ᱫᱮᱠᱷᱟᱜ ᱟᱹᱧ ᱛᱟᱞᱦᱮ ᱚᱸᱰᱮ ᱜᱮ ᱴᱷᱤᱠ ᱟᱢ ᱧᱩᱛᱩᱢ ᱠᱚ ᱚᱞ ᱛᱟᱢᱟ ᱦᱳᱭ ᱱᱚᱸᱰᱮ ᱡᱚᱛᱚ ᱵᱚᱱᱫᱮᱡ ᱢᱮᱱᱟᱜᱼᱟ ᱟᱢ ᱫᱚ ᱡᱟᱦᱟᱸᱞᱮᱠᱟᱛᱮ ᱱᱚᱸᱰᱮ ᱢᱤᱫ ᱫᱷᱟᱣᱮᱢ ᱦᱮᱡ ᱥᱮᱴᱮᱨᱚᱜᱼᱟ ᱟᱪᱪᱷᱟ ᱴᱷᱤᱠᱜᱮᱭᱟ ᱦᱮᱸ ᱦᱮᱸ